ᱤᱧ ᱫᱚ ᱵᱩᱨᱩ ᱜᱮ ᱟᱹᱰᱤ ᱜᱟᱱᱤᱧ ᱠᱩᱥᱤᱭᱟᱜᱼᱟ ᱵᱩᱨᱩ ᱨᱮ ᱫᱟᱬᱟᱱ ᱵᱩᱨᱩ ᱥᱟᱺᱜᱤᱧ ᱠᱷᱚᱱ ᱧᱮᱞ ᱥᱮ ᱵᱩᱨᱩ ᱡᱟᱦᱟᱸ ᱜᱟᱡᱟᱲ ᱛᱮ ᱯᱮᱨᱮᱡ ᱟᱠᱟᱱ ᱚᱸᱰᱮᱱᱟᱜ ᱜᱟᱰᱟ ᱚᱸᱰᱮᱱᱟᱜ ᱯᱚᱨᱤᱵᱮᱥ ᱟᱹᱰᱤᱜᱟᱱ ᱜᱤᱧ ᱠᱩᱥᱤᱭᱟᱜᱼᱟ ᱵᱩᱨᱩ ᱡᱚᱠᱷᱚᱱ ᱟᱹᱰᱤ ᱡᱷᱟᱹᱞ ᱠᱷᱚᱱ ᱵᱚᱱ ᱧᱮᱞᱟ ᱩᱱ ᱡᱚᱠᱷᱟᱱ ᱮᱛᱚ ᱢᱚᱡᱽ ᱧᱮᱞᱚᱜᱼᱟ ᱢᱮᱱᱜᱮᱭᱟᱢ ᱦᱮᱸᱫᱮ ᱜᱮ ᱞᱟᱹᱴᱩ ᱞᱟᱹᱴᱩ ᱫᱷᱤᱨᱤ ᱯᱟᱥᱮᱡ ᱠᱚ ᱫᱚᱦᱚ ᱵᱟᱲᱟᱣ ᱠᱟᱫᱟ ᱟᱹᱰᱤ ᱩᱥᱩᱞ ᱩᱥᱩᱞ ᱫᱷᱤᱨᱤ ᱛᱤᱱᱟᱹᱢ ᱥᱩᱨ ᱪᱟᱞᱟᱜᱼᱟ ᱩᱱᱟᱹᱜ ᱜᱮ ᱵᱩᱨᱩ ᱨᱮ ᱛᱤᱱᱟᱹᱢ ᱥᱩᱨ ᱪᱟᱞᱟᱜᱼᱟ ᱩᱱᱟᱹᱜ ᱜᱮ ᱵᱩᱨᱩ ᱨᱮ ᱟᱭᱢᱟ ᱨᱚᱠᱚᱢ ᱡᱤᱵᱽ ᱡᱤᱭᱟᱹᱞᱤ ᱵᱤᱨ ᱵᱤᱨ ᱪᱮᱬᱮ ᱡᱟᱱᱣᱟᱨ ᱦᱟᱹᱛᱤ ᱠᱩᱞ ᱵᱟᱱᱟ ᱛᱟᱹᱨᱩᱵ ᱟᱨᱦᱚᱸ ᱟᱭᱢᱟ ᱞᱮᱠᱟᱱ ᱡᱤᱵᱽ ᱡᱤᱭᱟᱹᱞᱤ ᱠᱚ ᱧᱮᱞᱚᱜᱼᱟ ᱩᱱᱠᱩ ᱡᱟᱦᱟᱸ ᱵᱩᱨᱩ ᱨᱮ ᱦᱟᱱᱟ ᱫᱟᱨᱮ ᱱᱚᱣᱟ ᱫᱟᱨᱮ ᱠᱚ ᱫᱟᱹᱲ ᱵᱟᱲᱟᱭᱟᱠᱚ ᱫᱚᱱ ᱵᱟᱲᱟᱭᱟᱠᱚ ᱥᱮ ᱵᱩᱨᱩᱨᱮ ᱫᱟᱬᱟᱱ ᱜᱟᱡᱟᱲ ᱠᱚ ᱢᱚᱡᱽ ᱜᱤᱧ ᱵᱩᱡᱷᱟᱹᱣᱟ ᱵᱩᱨᱩ ᱫᱷᱟᱨᱮ ᱨᱮ ᱰᱟᱦᱟᱨ ᱡᱟᱦᱟᱸ ᱮᱵᱽᱲᱳ ᱠᱷᱮᱵᱽᱲᱳ ᱠᱮᱪᱟᱜ ᱨᱟᱹᱯᱩᱫ ᱰᱟᱦᱟᱨ ᱥᱮ ᱰᱟᱦᱟᱨ ᱛᱮ ᱫᱮᱡ ᱥᱮ ᱛᱟᱲᱟᱢ ᱟᱹᱰᱤ ᱢᱚᱡᱽ ᱜᱮ ᱧᱮᱞᱚᱜᱼᱟ ᱟᱨ ᱚᱱᱟ ᱵᱩᱨᱩ ᱨᱮ ᱡᱟᱦᱟᱸ ᱠᱟᱹᱴᱤᱡ ᱠᱟᱹᱴᱤᱡ ᱵᱩᱨᱩ ᱟᱲᱮᱛᱮ ᱡᱷᱟᱨᱱᱟ ᱜᱟᱰᱟ ᱥᱚᱰᱚᱜ ᱠᱚ ᱟᱹᱰᱤ ᱨᱮᱭᱟᱲ ᱨᱤᱛᱤᱡ ᱨᱮᱭᱟᱲ ᱫᱟᱜ ᱪᱮᱫ ᱢᱚᱡᱽ ᱵᱟᱝ ᱵᱩᱡᱷᱟᱹᱜᱼᱟ ᱵᱩᱨᱩ ᱫᱚ ᱟᱹᱰᱤ ᱜᱟᱱᱤᱧ ᱠᱩᱥᱤᱭᱟᱜᱼᱟ ᱟᱭᱢᱟ ᱨᱚᱠᱚᱢ ᱟᱭᱢᱟ ᱨᱚᱠᱚᱢ ᱫᱟᱨᱮ ᱡᱚ ᱫᱟᱨᱮ ᱜᱟᱡᱟᱲ ᱫᱟᱨᱮ ᱟᱨᱦᱚᱸ ᱞᱟᱹᱴᱩ ᱞᱟᱹᱴᱩ ᱵᱟᱲᱮ ᱫᱟᱨᱮ ᱠᱚ ᱟᱨ ᱪᱮᱫ ᱠᱚ ᱫᱟᱨᱮ ᱫᱟᱨᱮ ᱛᱮ ᱫᱟᱨᱮ ᱫᱷᱤᱨᱤ ᱜᱟᱰᱟ ᱡᱷᱚᱛᱚ ᱢᱤᱞᱟᱹᱣ ᱛᱮ ᱛᱟᱦᱮᱱᱟ ᱟᱨ ᱱᱚᱣᱟ ᱵᱩᱨᱩ ᱡᱚᱠᱷᱚᱱ ᱯᱷᱮᱰ ᱠᱟᱛᱮᱫ ᱞᱟᱛᱟᱨ ᱛᱮᱜᱮᱢ ᱦᱮᱡ ᱪᱟᱞᱟᱜᱼᱟ ᱩᱱᱟᱹᱜ ᱜᱮ ᱵᱩᱨᱩ ᱦᱟᱱᱛᱮ ᱧᱮᱞᱚᱜᱼᱟ ᱡᱮ ᱮᱠᱫᱚᱢ ᱠᱟᱹᱴᱤᱡ ᱪᱟᱞᱟᱜ ᱠᱟᱱᱟ ᱠᱟᱹᱴᱤᱡ ᱪᱟᱞᱟᱜ ᱠᱟᱱᱟ ᱟᱨ ᱚᱱᱟ ᱵᱩᱨᱩ ᱨᱮ ᱡᱚᱠᱷᱚᱱ ᱪᱟᱸᱫᱚ ᱦᱟᱹᱥᱩᱨᱮᱢ ᱧᱮᱞᱟ ᱵᱤᱠᱮᱞ ᱵᱤᱠᱮᱞ ᱚᱠᱛᱚ ᱩᱱ ᱡᱚᱠᱷᱟᱱ ᱚᱱᱟ ᱵᱩᱨᱩ ᱨᱮ ᱪᱟᱸᱫᱚ ᱡᱚᱠᱷᱚᱱ ᱟᱨᱟᱜ ᱜᱮ ᱯᱷᱮᱰᱚᱜᱼᱟ ᱢᱮᱱ ᱠᱮᱭᱟᱢ ᱢᱤᱫᱴᱮᱱ ᱯᱟᱥᱮᱫ ᱪᱮᱫ ᱢᱤᱫᱴᱮᱱ ᱥᱤᱱᱟᱨᱤ ᱜᱤᱧ ᱧᱮᱞᱮᱫᱟ ᱯᱟᱥᱮᱫ ᱚᱱᱟᱛᱮ ᱟᱹᱰᱰᱤ ᱜᱟᱱ ᱜᱤᱧ ᱠᱩᱥᱤᱭᱟᱜᱼᱟ ᱵᱩᱨᱩ ᱨᱮ ᱫᱟᱬᱟᱱ ᱥᱮ ᱵᱩᱨᱩ ᱨᱮ ᱡᱤᱵᱽ ᱡᱤᱭᱟᱹᱞᱤ ᱠᱚ ᱟᱹᱰᱤ ᱜᱟᱱ ᱜᱤᱧ ᱠᱩᱥᱤᱭᱟᱠᱚᱣᱟ